ᱟᱢ ᱚᱠᱚᱭᱮᱢ ᱢᱮᱱᱮᱫᱼᱟ ᱦᱳᱭ ᱤᱧᱜᱮ ᱵᱟᱝ ᱜᱮ ᱵᱟᱝ ᱦᱩᱭ ᱠᱟᱱᱟ ᱤᱧ ᱵᱷᱤᱲ ᱫᱷᱟᱨᱟᱨᱤᱧ ᱛᱟᱦᱮᱸ ᱠᱟᱱᱟ ᱮᱱᱠᱷᱟᱱ ᱫᱚ ᱵᱟᱧ ᱚᱰᱚᱠ ᱫᱟᱲᱮᱭᱟᱠᱟᱫᱟ ᱦᱳᱭ ᱚᱱᱟ ᱢᱟ ᱴᱷᱤᱠ ᱜᱮᱭᱟ ᱟᱫᱚ ᱚᱱᱟᱫᱚ ᱫᱟᱢ ᱦᱚᱸ ᱠᱟᱹᱡ ᱡᱟᱹᱥᱛᱤ ᱧᱚᱜ ᱯᱟᱲᱟᱜ ᱠᱟᱱᱟ ᱟᱨ ᱱᱚᱣᱟ ᱫᱚ ᱦᱟᱸᱜ ᱩᱱᱟᱹᱜ ᱫᱚ ᱵᱟᱭ ᱫᱟᱢ ᱠᱟᱱᱟ ᱚᱱᱟᱛᱮ ᱱᱚᱣᱟ ᱨᱮᱜᱤᱧ ᱚᱰᱳᱠ ᱟᱫ ᱢᱮᱭᱟ ᱠᱚᱢᱯᱞᱤᱴ ᱫᱚ ᱱᱤᱛᱚᱝ ᱵᱷᱤᱲ ᱫᱷᱟᱨᱟ ᱜᱮ ᱢᱮᱱᱟᱜᱼᱟ ᱫᱚᱠᱟᱱ ᱮᱱᱠᱷᱟᱱ ᱵᱟᱹᱧ ᱠᱚᱢᱯᱞᱤᱴ ᱫᱟᱲᱮᱭᱟᱜ ᱠᱟᱱᱟ ᱟᱨ ᱦᱳᱭ ᱵᱮᱱᱟᱣ ᱟᱹᱢᱟᱹᱧ ᱦᱟᱸᱜ ᱵᱮᱥ ᱫᱷᱟᱨᱟ ᱜᱮ ᱦᱩᱱᱟᱹᱝ ᱟᱫᱚ ᱱᱤᱛᱚᱝ ᱵᱤᱡᱤ ᱫᱷᱟᱨᱟ ᱫᱚᱠᱟᱱ ᱠᱚ ᱵᱤᱡᱤ ᱫᱷᱟᱨᱟ ᱦᱤᱡᱩᱜ ᱠᱟᱱᱟ ᱠᱚᱥᱮ ᱠᱟᱥᱴᱚᱢᱟᱨ ᱠᱚ ᱰᱷᱮᱨ ᱫᱷᱟᱨᱟ ᱜᱮᱭᱟ ᱮᱱᱠᱷᱟᱱ ᱫᱚ ᱤᱧᱦᱚᱸ ᱵᱟᱹᱧ ᱵᱮᱱᱟᱣ ᱫᱟᱲᱮ ᱟᱠᱟᱫᱼᱟ ᱟᱢ ᱞᱚᱜᱚᱱ ᱫᱷᱟᱨᱟ ᱜᱮᱢ ᱞᱟᱹᱠᱛᱤᱜ ᱠᱟᱱᱟ ᱥᱮ ᱪᱮᱫ ᱦᱳᱭ ᱦᱳᱭ ᱵᱟᱝᱜᱮ ᱵᱟᱹᱧ ᱠᱚᱢᱯᱞᱤᱴ ᱟᱠᱟᱫᱼᱟ ᱢᱳᱴᱟ ᱫᱷᱟᱨᱟ ᱢᱳᱴᱟ ᱫᱷᱟᱨᱟ ᱟᱜ ᱫᱚ ᱫᱟᱢ ᱧᱚᱜ ᱜᱮᱠᱷᱟᱱ ᱫᱚ ᱦᱟᱸᱜ ᱚᱱᱟᱛᱮ ᱵᱟᱹᱧ ᱚᱰᱳᱠ ᱟᱠᱟᱫᱼᱟ ᱟᱨ ᱵᱷᱤᱲ ᱫᱷᱟᱨᱟ ᱨᱮᱜᱮ ᱤᱧ ᱦᱚᱸ ᱢᱤᱱᱟᱹᱧᱟ ᱥᱮ ᱦᱳᱭ ᱢᱟᱱᱮ ᱠᱟᱥᱴᱚᱢᱟᱨ ᱠᱚ ᱰᱷᱮᱨ ᱫᱷᱟᱨᱟ ᱠᱚ ᱦᱤᱡᱩᱜ ᱠᱟᱱᱟ ᱮᱱᱠᱷᱟᱱ ᱫᱚ ᱵᱟᱹᱧ ᱚᱰᱳᱠ ᱫᱟᱲᱮᱭᱟᱠᱟᱫᱼᱟ ᱦᱮᱸᱜᱼᱮ ᱟᱢ ᱛᱤᱥ ᱠᱚᱛᱮᱢ ᱫᱚᱨᱠᱟᱨᱚᱜ ᱠᱟᱱ ᱛᱮ ᱚ ᱦᱚᱸ ᱟᱪᱪᱷᱟ ᱦᱳᱭ ᱛᱚᱵᱮ ᱦᱤᱡᱩᱜ ᱢᱮ ᱜᱟᱯᱟ ᱛᱤᱱᱟᱹᱜ ᱮᱜᱟᱨᱳ ᱵᱟᱡᱮ ᱥᱮᱫ ᱵᱮᱱᱟᱣ ᱠᱟᱜ ᱟᱹᱧ ᱦᱳᱭ ᱦᱩᱭ ᱠᱟᱜ ᱟᱹᱧ ᱦᱟᱸᱜ ᱤᱱᱟᱹᱜ ᱛᱮ ᱦᱳᱭ ᱟᱢ ᱥᱟᱹᱛᱚᱜ ᱢᱮ ᱤᱱᱟᱹᱜ ᱛᱮ ᱦᱳᱭ ᱴᱷᱤᱠ ᱜᱮᱭᱟ